ᱦᱮᱸ ᱦᱮᱞᱳ ᱦᱮᱸ ᱟᱪᱪᱷᱟ ᱤᱧᱟᱹᱜ ᱱᱟᱨᱥᱟᱨᱤ ᱨᱮᱢᱟ ᱟᱭᱢᱟ ᱞᱮᱠᱟᱱᱟᱜ ᱫᱟᱨᱮᱜᱮ ᱧᱟᱢᱚᱜ ᱠᱟᱱ ᱵᱟᱦᱟ ᱫᱟᱨᱮ ᱠᱚ ᱥᱮ ᱡᱟᱦᱟᱱ ᱡᱚ ᱫᱟᱨᱮ ᱠᱚ ᱥᱮ ᱮᱴᱟᱜ ᱵᱷᱟᱜᱤ ᱥᱟᱡᱟᱣ ᱞᱮᱠᱟᱱᱟᱜ ᱫᱟᱨᱮ ᱠᱚ ᱡᱟᱦᱟᱱ ᱯᱟᱛᱟ ᱵᱟᱦᱟ ᱫᱟᱨᱮ ᱠᱚ ᱱᱝᱠᱟᱱᱟᱜ ᱫᱟᱨᱮ ᱠᱚᱦᱚᱸ ᱡᱚᱛᱚ ᱞᱮᱠᱟᱱᱟᱜ ᱫᱟᱨᱮ ᱠᱚᱜᱮ ᱧᱟᱢᱚᱜ ᱠᱟᱱᱟ ᱟᱫᱚ ᱟᱢ ᱫᱟᱨᱮᱢ ᱦᱟᱛᱟᱣ ᱞᱟᱹᱜᱤᱫ ᱫᱟᱨᱮᱢ ᱠᱤᱨᱤᱧᱟ ᱟᱪᱪᱷᱟ ᱟᱨ ᱡᱚᱛᱚ ᱦᱮᱸ ᱡᱚᱛᱚ ᱫᱟᱨᱮ ᱡᱚᱛᱚ ᱫᱟᱨᱮ ᱨᱮᱱᱟᱜ ᱡᱚᱛᱚ ᱡᱩᱫᱟᱹ ᱡᱩᱫᱟᱹ ᱞᱮᱠᱟ ᱫᱟᱢ ᱢᱮᱱᱟᱜᱼᱟ ᱠᱟᱹᱴᱤᱡ ᱫᱟᱨᱮᱢ ᱦᱟᱛᱟᱣ ᱞᱮᱠᱷᱟᱱ ᱚᱱᱟ ᱠᱚᱨᱮᱱᱟᱜ ᱫᱟᱢ ᱫᱚ ᱠᱚᱢ ᱧᱚᱜ ᱜᱮᱭᱟ ᱟᱨ ᱞᱟᱹᱴᱩ ᱧᱚᱜ ᱫᱟᱨᱮ ᱞᱮᱠᱷᱟᱱ ᱫᱚ ᱚᱱᱟ ᱠᱚ ᱨᱮᱭᱟᱜ ᱫᱟᱢ ᱰᱷᱮᱨᱚᱜ ᱰᱷᱮᱨ ᱧᱚᱜᱚᱜᱼᱟ ᱟᱫᱚ ᱟᱢ ᱛᱤᱱᱟᱹᱜ ᱰᱷᱮᱨ ᱫᱟᱨᱮᱢ ᱦᱟᱛᱟᱣᱟ ᱚᱱᱟ ᱪᱮᱛᱟᱱ ᱨᱮ ᱤᱭᱟᱹᱜ ᱠᱟᱱᱟ ᱰᱷᱮᱨ ᱧᱚᱜ ᱫᱟᱨᱮᱢ ᱦᱟᱛᱟᱣ ᱠᱷᱟᱱ ᱫᱚ ᱛᱟᱦᱚᱞᱮ ᱫᱚ ᱱᱟᱥᱮᱭᱟᱜ ᱪᱷᱟᱲ ᱧᱚᱜ ᱮᱢ ᱧᱟᱢᱟ ᱟᱫᱚ ᱟᱢ ᱛᱤᱱᱟᱹᱜ ᱜᱟᱱ ᱫᱟᱨᱮᱢ ᱠᱷᱚᱡᱚᱜᱼᱟ ᱥᱮ ᱪᱮᱫ ᱞᱮᱠᱟᱱᱟᱜ ᱮᱢ ᱠᱷᱚᱡᱚᱜ ᱠᱟᱱᱟ ᱚᱱᱟ ᱱᱟᱥᱮᱭᱟᱜ ᱞᱟᱹᱭᱟᱹᱧ ᱢᱮ ᱟᱪᱪᱷᱟ ᱱᱚᱝᱠᱟᱱ ᱦᱮᱸ ᱵᱟᱱᱟᱨ ᱞᱮᱠᱟ ᱫᱟᱨᱮᱜᱮ ᱢᱮᱱᱟᱜ ᱜᱮᱭᱟ ᱟᱫᱚ ᱦᱮᱸ ᱟᱢ ᱱᱚᱝᱠᱟᱱ ᱵᱟᱱᱟᱨ ᱫᱟᱨᱮ ᱜᱮᱢ ᱧᱟᱢᱟ ᱴᱷᱤᱠᱟᱹᱱ ᱟᱢᱫᱚ ᱱᱚᱸᱰᱮ ᱠᱷᱚᱱ ᱦᱮᱡ ᱠᱟᱛᱮᱫ ᱜᱮ ᱫᱮᱡ ᱦᱩᱭᱩᱜ ᱛᱟᱢᱟ ᱱᱚᱝᱠᱟ ᱤᱫᱤ ᱨᱮᱱᱟᱜ ᱥᱩᱵᱤᱫᱷᱟ ᱫᱚ ᱵᱟᱹᱱᱩᱜ ᱛᱤᱧᱟᱹ ᱚᱲᱟᱜ ᱨᱮ ᱤᱫᱤ ᱨᱮᱱᱟᱜ ᱥᱩᱵᱤᱫᱷᱟ ᱫᱚ ᱱᱚᱸᱰᱮᱧ ᱱᱟᱨᱥᱟᱨᱤ ᱨᱮ ᱦᱮᱡ ᱠᱟᱛᱮᱫ ᱜᱮ ᱤᱫᱤ ᱦᱩᱭᱩᱜᱼᱟ ᱚᱲᱟᱜ ᱫᱚ ᱤᱫᱤ ᱨᱮᱱᱟᱜ ᱥᱩᱵᱤᱫᱷᱟ ᱫᱚ ᱵᱟᱹᱱᱩᱜ ᱛᱤᱧᱟᱹ ᱟᱢ ᱯᱚᱧᱪᱟᱥᱴᱤ ᱠᱟᱛᱮᱫ ᱡᱩᱫᱤᱢ ᱦᱟᱛᱟᱣ ᱠᱷᱟᱱ ᱛᱟᱦᱚᱞᱮ ᱫᱚ ᱟᱢ ᱱᱟᱥᱮᱭᱟᱜ ᱪᱷᱟᱲ ᱮᱢ ᱧᱟᱢᱟ ᱢᱳᱴᱟᱢᱩᱴᱤ ᱳᱭ ᱯᱳᱱᱭᱟ ᱯᱟᱸᱪᱴᱤ ᱜᱟᱱ ᱫᱟᱨᱮ ᱨᱮᱱᱟᱜ ᱟᱢ ᱫᱟᱢ ᱫᱚ ᱪᱷᱟᱲ ᱮᱢ ᱧᱟᱢᱟ ᱟᱢ ᱛᱤᱸᱥᱮᱢ ᱦᱟᱛᱟᱣᱟ ᱛᱤᱸᱥ ᱞᱟᱜᱟᱜ ᱟᱢ ᱛᱤᱸᱥ ᱞᱟᱜᱟᱣ ᱟᱢᱟ ᱚᱱᱟ ᱞᱟᱹᱭᱟᱹᱧ ᱢᱮ ᱚᱱᱟ ᱦᱤᱥᱟᱹᱵ ᱛᱮ ᱤᱧ ᱛᱟᱦᱚᱞᱮ ᱫᱟᱨᱮ ᱠᱚᱧ ᱫᱚᱦᱚ ᱠᱟᱜᱼᱟ ᱟᱪᱪᱷᱟ ᱫᱟᱨᱮ ᱠᱚ ᱛᱟᱦᱚᱞᱮ ᱤᱧ ᱨᱮᱰᱤ ᱠᱟᱛᱮᱫ ᱜᱤᱧ ᱫᱚᱦᱚ ᱠᱟᱜᱼᱟ ᱛᱟᱦᱚᱞᱮ ᱟᱪᱪᱷᱟ ᱴᱷᱤᱠ ᱜᱮᱭᱟ ᱟᱪᱪᱷᱟ